ᱥᱟᱱᱛᱟᱱᱤ ᱯᱟᱹᱨᱥᱤ ᱵᱟᱠᱷᱨᱟ ᱛᱮ ᱡᱮᱢᱚᱱ ᱱᱚᱜᱼᱚᱭ ᱧᱮᱞᱚᱜ ᱠᱟᱱᱟ ᱟᱭᱢᱟ ᱞᱮᱠᱟᱱ ᱦᱚᱲ ᱠᱚ ᱥᱮ ᱟᱛᱳ ᱫᱤᱥᱚᱢ ᱨᱮᱱ ᱦᱚᱲ ᱠᱚ ᱥᱮ ᱱᱤᱡᱮᱨᱮᱱ ᱜᱤᱫᱽᱨᱟᱹ ᱱᱤᱡᱮ ᱥᱟᱱᱛᱟᱲᱤ ᱯᱟᱹᱨᱥᱤ ᱢᱟᱱᱮ ᱥᱟᱱᱛᱟᱲ ᱟᱭᱳ ᱟᱲᱟᱝ ᱛᱮ ᱵᱟᱝ ᱨᱚᱲ ᱪᱮᱫ ᱠᱟᱛᱮ ᱡᱮᱢᱚᱱ ᱵᱟᱝᱞᱟ ᱤᱝᱞᱤᱥ ᱦᱤᱱᱫᱤ ᱛᱮᱠᱚ ᱪᱮᱫ ᱟᱠᱚ ᱠᱟᱱᱟ ᱪᱮᱫᱟᱜ ᱥᱮ ᱵᱟᱝᱞᱟ ᱤᱝᱞᱤᱥ ᱦᱤᱱᱫᱤ ᱥᱟᱶ ᱥᱟᱶᱛᱮ ᱥᱟᱱᱛᱟᱲᱤ ᱚᱱᱟ ᱢᱟᱛᱳ ᱟᱵᱚ ᱟᱭᱳ ᱟᱲᱟᱝ ᱠᱟᱱᱟ ᱥᱮ ᱚᱱᱟ ᱞᱟᱦᱟ ᱟᱜᱮ ᱪᱮᱫ ᱫᱚᱨᱠᱟᱨ ᱛᱟᱨᱯᱚᱨᱮ ᱚᱱᱟ ᱠᱚᱢᱟ ᱢᱮᱱᱟᱜ ᱜᱮ ᱟᱨ ᱱᱚᱜᱼᱚᱭ ᱱᱚᱜᱼᱚᱭ ᱧᱤᱫᱟᱹ ᱯᱨᱳᱜᱮᱨᱟᱢ ᱡᱮᱢᱚᱱ ᱱᱚᱜᱼᱚᱭ ᱪᱷᱟᱯᱨᱤ ᱮᱱᱮᱡ ᱱᱚᱣᱟ ᱠᱚᱦᱚᱸ

ᱠᱷᱟᱨᱟᱯ ᱜᱮ ᱟᱨ ᱟᱭᱢᱟ ᱞᱟᱦᱟ ᱜᱮ ᱧᱮᱞᱚᱜ ᱠᱟᱱᱟ ᱧᱤᱫᱟᱹ ᱯᱨᱳᱜᱮᱨᱟᱢ ᱠᱚᱜᱮ ᱵᱤᱥᱤ ᱦᱩᱭᱩᱜ ᱠᱟᱱᱟ ᱥᱮ ᱱᱚᱝᱠᱟᱱ ᱜᱮ ᱱᱤᱛᱳᱜ ᱡᱩᱜᱽ ᱨᱮᱫᱚ ᱪᱚᱞᱛᱤ ᱟᱠᱟᱱᱟ ᱚᱱᱟ ᱠᱷᱟᱹᱛᱤᱨ ᱟᱹᱰᱤ ᱩᱥᱛᱟᱹᱭ ᱱᱚᱝᱠᱟ ᱜᱮ ᱟᱨ ᱟᱭᱢᱟ ᱞᱮᱠᱟᱱ ᱦᱚᱲ ᱢᱮᱱᱟᱜ ᱠᱚᱣᱟ ᱡᱟᱦᱟᱭ ᱫᱚ ᱵᱟᱠᱚ ᱠᱷᱚᱡᱚᱜ ᱠᱟᱱᱟ ᱡᱮ ᱥᱟᱱᱛᱟᱲᱤ ᱛᱮ ᱚᱞᱚᱜ ᱯᱟᱲᱦᱟᱣ ᱥᱮ ᱥᱟᱱᱛᱟᱲᱤ ᱛᱮ ᱡᱮᱢᱚᱱ ᱯᱨᱟᱭᱢᱟᱨᱤ ᱤᱥᱠᱩᱞ ᱦᱳᱭᱳᱜ ᱢᱟ ᱥᱮ ᱦᱟᱭ ᱤᱥᱠᱩᱞ ᱠᱚᱞᱮᱡᱽ ᱠᱚ ᱡᱮ ᱥᱟᱱᱛᱟᱲᱤ ᱛᱮᱜᱮ ᱛᱟᱦᱮᱱ ᱢᱟ ᱱᱚᱣᱟ ᱫᱚ ᱵᱟᱠᱚ ᱠᱷᱚᱡᱚᱜ ᱠᱟᱱᱟ ᱱᱚᱣᱟ ᱞᱟᱹᱜᱤᱫ ᱛᱮ ᱟᱭᱢᱟ ᱦᱚᱲ ᱜᱚᱲᱚ ᱥᱚᱯᱚᱦᱚᱫ ᱠᱟᱛᱮ ᱟᱵᱚᱱ ᱵᱚᱱ ᱪᱮᱥᱴᱟᱭᱟ ᱡᱟᱛᱮ ᱤᱥᱠᱩᱞ ᱠᱚᱞᱮᱡᱽ ᱡᱷᱚᱛᱚ ᱥᱟᱱᱛᱟᱲᱤ ᱛᱮᱜᱮ ᱦᱳᱭᱳᱜ ᱢᱟ ᱟᱨ ᱡᱚᱛᱚ ᱦᱚᱲ ᱡᱩᱢᱤᱫ ᱠᱟᱛᱮ ᱠᱟᱹᱴᱤᱡ ᱠᱟᱹᱴᱤᱡ ᱠᱷᱚᱱ ᱜᱮ ᱡᱟᱛᱮ ᱟᱭᱳ ᱟᱲᱟᱝ ᱢᱟᱱᱮ ᱥᱟᱱᱛᱟᱲ ᱛᱮᱵᱚᱱ ᱨᱚᱲ ᱵᱚ ᱪᱮᱫ ᱦᱚᱪᱚ ᱠᱚᱣᱟ

ᱥᱟᱱᱛᱟᱲ ᱛᱮ ᱨᱚᱲ ᱵᱚᱱ ᱪᱮᱫ ᱦᱚᱪᱚ ᱠᱚᱣᱟ ᱟᱨ ᱤᱥᱠᱩᱞ ᱠᱚᱦᱚᱸ ᱯᱨᱟᱭᱢᱟᱨᱤ ᱤᱥᱠᱩᱞ ᱠᱚᱦᱚᱸ ᱡᱮᱢᱚᱱ ᱩᱱᱠᱩ ᱜᱤᱫᱟᱹᱨ ᱠᱚ ᱵᱟᱠᱷᱟᱨᱟ ᱪᱷᱳᱴᱳ ᱠᱷᱚᱱ ᱜᱮ ᱡᱮᱢᱚᱱ ᱥᱟᱱᱛᱟᱲᱤ ᱯᱨᱟᱭᱢᱟᱨᱤ ᱤᱥᱠᱩᱞ ᱦᱳᱭᱳᱜ ᱢᱟ